ᱟᱞᱮ ᱫᱚ ᱦᱟᱹᱠᱩ ᱥᱟᱵ ᱞᱟᱦᱟ ᱨᱮᱞᱮ ᱥᱟᱯᱲᱟᱜᱼᱟ ᱡᱷᱟᱹᱞᱤ ᱠᱚ ᱟᱨ ᱮᱢᱟᱱ ᱛᱮᱭᱟᱜ ᱠᱩᱰᱤ ᱠᱚᱞᱮ ᱤᱫᱤᱭᱟ ᱛᱷᱟᱹᱨᱤ ᱠᱚ ᱰᱮᱠᱪᱤ ᱠᱚ ᱟᱨ ᱪᱟᱞᱟᱣ ᱠᱟᱛᱮᱫ ᱫᱚᱞᱮ ᱟᱲᱮᱭᱟ ᱤᱱᱟᱹ ᱛᱟᱭᱚᱢ ᱫᱚ ᱜᱚᱜᱚᱡ ᱞᱮ ᱞᱟᱜᱟᱜᱼᱟ ᱦᱟᱱᱛᱮ ᱛᱤᱱ ᱪᱟᱨ ᱜᱷᱚᱱᱴᱟ ᱞᱮ ᱜᱚᱡ ᱠᱚᱣᱟ ᱤᱱᱟᱹ ᱛᱟᱭᱚᱢ ᱚᱨ ᱚᱨ ᱛᱮ ᱟᱭᱢᱟ ᱞᱮ ᱚᱨ ᱠᱚᱣᱟ ᱟᱨ ᱟᱹᱰᱤᱜᱮ ᱟᱹᱰᱤ ᱰᱷᱮᱨ ᱞᱮ ᱥᱟᱵ ᱠᱚᱣᱟ ᱚᱱᱟᱛᱮ ᱟᱞᱮ ᱫᱚ ᱟᱭᱢᱟ ᱡᱚᱱᱟ ᱞᱮ ᱪᱟᱞᱟᱜᱼᱟ ᱪᱷᱚ ᱥᱟᱛ ᱡᱚᱱᱟ ᱞᱮ ᱪᱟᱞᱟᱜᱼᱟ ᱦᱟᱹᱠᱩ ᱜᱚᱡ ᱫᱚ ᱚᱸᱰᱮ ᱛᱷᱟᱹᱨᱤ ᱠᱚᱛᱮ ᱟᱫᱚᱢ ᱦᱚᱲ ᱫᱚᱞᱮ ᱟᱨᱮᱡᱟ ᱟᱫᱚᱢ ᱦᱚᱲ ᱫᱚ ᱵᱟᱞᱛᱤ ᱠᱚᱛᱮ ᱞᱮ ᱟᱨᱮᱡᱟ ᱟᱫᱚᱢ ᱦᱚᱲ ᱫᱚ ᱡᱷᱟᱹᱞᱤ ᱠᱚᱞᱮ ᱚᱰᱟᱣᱟ ᱚᱱᱟ ᱠᱚ ᱮᱢᱟᱱ ᱛᱮᱭᱟᱜ ᱟᱭᱢᱟ ᱞᱮ ᱤᱭᱟᱹᱭᱟ ᱟᱨ ᱚᱱᱠᱟᱜᱮ ᱜᱚᱡ ᱜᱚᱡ ᱛᱮ ᱟᱹᱰᱤ ᱰᱷᱮᱨ ᱞᱮ ᱜᱚᱡ ᱠᱮᱫ ᱠᱚᱣᱟ ᱟᱨ ᱢᱳᱴᱟᱢᱩᱴᱤ ᱦᱟᱱᱛᱮ ᱪᱷᱚ ᱥᱟᱛ ᱠᱮᱡᱤ ᱟᱴ ᱠᱮᱡᱤ ᱦᱟᱹᱵᱤᱡ ᱞᱮ ᱜᱚᱡ ᱠᱮᱫ ᱠᱚᱣᱟ ᱟᱨ ᱩᱱᱠᱩ ᱜᱚᱡ ᱠᱟᱛᱮᱫ ᱫᱚ ᱟᱞᱮ ᱫᱚ ᱚᱲᱟᱜ ᱛᱮᱞᱮ ᱟᱹᱜᱩ ᱠᱮᱫ ᱠᱚᱣᱟ ᱚᱲᱟᱜ ᱨᱮ ᱦᱮᱡ ᱠᱟᱛᱮᱫ ᱟᱫᱚᱞᱮ ᱦᱟᱹᱴᱤᱡ ᱠᱮᱫ ᱠᱚᱣᱟ ᱪᱷᱚ ᱡᱚᱱᱟ ᱪᱷᱚ ᱠᱮᱡᱤ ᱠᱟᱛᱮᱫ ᱟᱨ ᱠᱤᱪᱷᱩ ᱠᱤᱪᱷᱩ ᱫᱚ ᱟᱫᱚᱢ ᱠᱚᱫᱚ ᱦᱟᱴ ᱛᱮᱞᱮ ᱤᱫᱤ ᱠᱮᱫ ᱠᱚᱣᱟ ᱵᱟᱡᱟᱨ ᱛᱮᱞᱮ ᱟᱠᱷᱨᱤᱧ ᱠᱮᱫ ᱠᱚᱣᱟ ᱟᱨ ᱟᱠᱷᱨᱤᱧ ᱪᱟᱵᱟ ᱠᱟᱛᱮᱫ ᱫᱚ ᱚᱲᱟᱜ ᱛᱮᱞᱮ ᱦᱮᱡ ᱱᱟ